ᱦᱚᱸ ᱠᱷᱚᱛ ᱞᱮᱠᱟᱛᱮ ᱵᱟᱜᱟᱱ ᱵᱮᱱᱟᱣ ᱫᱚ ᱫᱚ ᱤᱧ ᱜᱮᱧ ᱩᱫᱽᱜᱟᱹᱣ ᱟᱠᱟᱫ ᱢᱮᱭᱟ ᱪᱮᱫᱟᱜ ᱥᱮ ᱠᱷᱚᱛ ᱵᱟᱝᱠᱷᱟᱱ ᱡᱟᱦᱟᱱ ᱟᱨᱡᱟᱣ ᱡᱤᱱᱤᱥ ᱠᱚ ᱵᱟᱝ ᱦᱩᱭᱩᱜᱼᱟ ᱟᱨ ᱠᱷᱚᱛᱟᱜ ᱠᱷᱟᱱ ᱟᱹᱰᱤ ᱱᱟᱯᱟᱭ ᱱᱤᱯᱷᱩᱴ ᱫᱟᱨᱮᱜᱼᱟ ᱵᱟᱦᱟᱜᱼᱟ ᱜᱮᱞᱮᱜᱼᱟ ᱡᱚᱜᱼᱟ ᱟᱨ ᱵᱤᱞᱤᱜᱼᱟ ᱚᱱᱟ ᱞᱮᱠᱟᱛᱮ ᱠᱷᱚᱛ ᱫᱚ ᱱᱤᱦᱟᱹᱛ ᱵᱟᱜᱟᱱ ᱵᱮᱱᱟᱣ ᱨᱮ ᱞᱟᱹᱠᱛᱤᱜ ᱜᱮᱭᱟ ᱟᱨ ᱵᱟᱝ ᱵᱮᱱᱟᱣ ᱞᱮᱱᱠᱷᱟᱱ ᱟᱹᱰᱤ ᱦᱟᱹᱱᱤ ᱦᱩᱭᱫᱟᱲᱮᱭᱟᱜᱼᱟ ᱪᱮᱫᱟᱜ ᱥᱮ

ᱥᱟᱠᱟᱢ ᱵᱟᱦᱟ ᱠᱚᱢ ᱡᱚᱢ ᱞᱮᱠᱷᱟᱱ ᱦᱚᱲᱢᱚ ᱨᱮ ᱱᱟᱥᱮᱱᱟᱜ ᱪᱮᱫ ᱦᱚᱸ ᱤᱯᱷᱮᱠᱴ ᱥᱮ ᱟᱜᱷᱟᱛ ᱵᱟᱭ ᱧᱟᱢᱚᱜᱼᱟ ᱢᱮᱱᱠᱷᱟᱱ ᱨᱟᱥᱟᱭᱱᱤᱠ ᱥᱟᱨᱮᱢ ᱞᱟᱜᱟᱣ ᱞᱮᱠᱷᱟᱱ ᱚᱱᱟ ᱨᱮᱱᱟᱜ ᱡᱚ ᱵᱤᱞᱤᱢ ᱡᱚᱢ ᱞᱮᱠᱷᱟᱱ ᱟᱢᱟᱜ ᱦᱚᱲᱢᱚ ᱨᱮ ᱟᱹᱰᱤ ᱟᱜᱷᱟᱛ ᱦᱩᱭ ᱫᱟᱲᱮᱭᱟᱜᱼᱟ ᱚᱱᱟ ᱞᱮᱠᱟᱛᱮ